ᱤᱧ ᱥᱟᱦᱟᱱ ᱥᱟᱠᱟᱢ ᱛᱤᱧ ᱫᱟᱠᱟ ᱩᱛᱩᱭᱮᱫ ᱠᱟᱱ ᱛᱟᱦᱮᱱᱟ ᱫᱚᱜ ᱡᱟᱹᱯᱩᱫ ᱟᱹᱰᱤ ᱠᱚᱥᱴᱚ ᱠᱟᱛᱮ ᱛᱚ ᱤᱧ ᱠᱟᱹᱢᱤ ᱡᱟᱣᱨᱟ ᱠᱤᱫᱟᱹᱧ ᱴᱟᱠᱟ ᱯᱚᱭᱥᱟᱧ ᱡᱟᱣᱨᱟ ᱠᱮᱫᱟ ᱛᱚ ᱢᱤᱫ ᱫᱤᱱ ᱵᱟᱡᱟᱨᱮᱧ ᱪᱟᱞᱟᱣ ᱮᱱᱟ ᱵᱷᱟᱜᱮ ᱫᱚᱠᱟᱱ ᱨᱮ ᱛᱚ ᱵᱟᱡᱟᱨ ᱠᱷᱚᱱ ᱵᱷᱟᱜᱮ ᱥᱤᱞᱤᱱᱰᱟᱨ ᱠᱤᱨᱤᱧ ᱟᱹᱜᱩ ᱠᱤᱫᱟᱹᱧ ᱦᱮᱡ ᱠᱟᱛᱮ ᱚᱱᱟ ᱨᱮ ᱢᱚᱸᱡᱽ ᱜᱮᱧ ᱫᱟᱠᱟ ᱩᱛᱩᱭᱮᱫᱟ ᱛᱟᱲᱟ ᱛᱟᱲᱤ ᱜᱮ ᱦᱳᱭᱳᱜ ᱠᱟᱱᱟ ᱤᱥᱤᱱ ᱵᱟᱲᱟ ᱜᱚᱫᱚᱜ ᱠᱟᱱᱟ ᱛᱟᱲᱟ ᱛᱟᱲᱤ